ᱦᱮᱞᱳ ᱦᱮᱸ ᱦᱮᱸ ᱤᱧ ᱯᱩᱨᱩᱞᱤᱟᱹ ᱠᱷᱚᱱᱤᱧ ᱞᱟᱹᱭᱫᱟ ᱟᱢ ᱵᱟᱦᱟ ᱱᱟᱨᱥᱟᱨᱤ ᱢᱟᱞᱤᱠᱮᱢ ᱞᱟᱹᱭᱫᱟ ᱦᱮᱸ ᱟᱢ ᱴᱷᱮᱱ ᱵᱟᱦᱟ ᱫᱟᱨᱮ ᱠᱚ ᱥᱮ ᱱᱚᱝᱠᱟ ᱡᱚ ᱡᱟᱦᱟᱱᱟᱜ ᱡᱚ ᱠᱟᱵᱡᱤ ᱠᱚ ᱜᱩᱞᱟᱹᱵ ᱵᱟᱦᱟ ᱠᱚ ᱪᱮᱫ ᱠᱚ ᱢᱮᱱᱟᱜᱼᱟ ᱟᱢ ᱴᱷᱮᱱ ᱦᱮᱸ ᱛᱟᱦᱚᱞᱮ ᱠᱟᱵᱡᱤ ᱫᱟᱨᱮ ᱫᱚ ᱛᱤᱱᱟᱹᱜ ᱫᱟᱢ ᱠᱟᱱ ᱚ ᱟᱨ ᱰᱟᱵ ᱫᱟᱨᱮ ᱰᱟᱵ ᱵᱟᱦᱟ ᱚ ᱦᱮᱸᱛᱚ ᱤᱧ ᱛᱟᱦᱚᱞᱮ ᱪᱟᱞᱟᱜ ᱤᱧ ᱢᱮᱱᱮᱫ ᱛᱟᱦᱮᱱᱟ ᱜᱟᱯᱟ ᱢᱩᱫᱽ ᱢᱮᱭᱟᱝ ᱢᱩᱫᱽ ᱨᱮᱜᱮ ᱦᱟᱸᱜ ᱪᱟᱞᱟᱜ ᱟᱹᱧ ᱟᱨ ᱤᱧ ᱤᱧ ᱦᱟᱛᱟᱣ ᱛᱟᱢᱟ ᱤᱧᱟᱹᱜ ᱧᱩᱛᱩᱢ ᱫᱚ ᱥᱩᱱᱤᱛᱟ ᱵᱮᱥᱨᱟ ᱦᱮᱸᱛᱚ ᱚᱱᱟᱜᱮ ᱞᱟᱹᱭ ᱛᱮᱱᱟᱜ ᱛᱟᱦᱮᱠᱟᱱᱟ ᱢᱟ ᱛᱚᱵᱮ ᱮᱱᱠᱷᱟᱱ ᱟᱹᱰᱤ ᱟᱹᱰᱤ ᱥᱟᱨᱦᱟᱣ